ᱦᱮᱞᱳ ᱦᱮᱞᱳᱻ ᱦᱮᱞᱳ ᱦᱮᱞᱳᱻ ᱚᱻ ᱢᱚᱵᱟᱭᱤᱞ ᱫᱚᱠᱟᱱ ᱵᱮᱱ ᱢᱮᱱᱫᱟ ᱦᱮᱸ ᱢᱚᱵᱟᱭᱤᱞ ᱫᱚᱠᱟᱱ ᱚᱻ ᱟᱪᱪᱷᱟᱻ ᱚᱠᱟᱨᱮᱪᱚ ᱢᱮᱱᱟᱜ ᱟᱠᱟᱫ ᱫᱚᱠᱟᱱ ᱫᱚ ᱦᱮᱸ ᱦᱮᱸᱻ ᱟᱪᱪᱷᱟ ᱟᱫᱚᱛᱤᱥ ᱛᱤᱥ ᱪᱚ ᱡᱷᱤᱡ ᱛᱟᱦᱮᱱ ᱠᱟᱱ ᱟᱪᱷ ᱟᱪᱪᱷᱟ ᱢᱮᱱᱫᱟᱹᱧ ᱤᱧᱟᱹᱜ ᱚᱱᱟ ᱢᱤᱫᱴᱮᱱ ᱯᱷᱚᱱ ᱢᱚᱵᱟᱭᱤᱞ ᱯᱷᱚᱱ ᱢᱤᱫᱴᱟᱝ ᱮᱢ ᱛᱷᱟᱴᱤ ᱳᱣᱟᱱ ᱚᱱᱟ ᱰᱤᱥᱯᱞᱮ ᱵᱟᱭ ᱠᱟᱹᱢᱤᱭᱮᱫᱟ ᱟᱫᱚ ᱛᱟᱦᱚᱞᱮ ᱯᱟᱞᱴᱟᱣ ᱦᱩᱭᱩᱜ ᱟ ᱥᱮᱪᱮᱫ ᱟᱪᱷᱟ ᱟᱪᱪᱷᱟ ᱚᱱᱟᱫᱚ ᱢᱚᱴᱟᱢᱩᱴᱤ ᱛᱤᱱᱟᱹᱜ ᱛᱤᱱᱟᱹᱜ ᱫᱤᱱᱜᱟᱱ ᱞᱟᱜᱟᱜ ᱟ ᱡᱩᱛ ᱛᱮ ᱢᱚᱲᱮ ᱫᱤᱱ ᱟᱨ ᱪᱮᱫ ᱟᱪᱪᱷᱟ ᱟᱨ ᱢᱮᱱᱫᱟᱹᱧ ᱪᱮᱫᱞᱮᱠᱟ ᱠᱷᱚᱨᱪᱟ ᱯᱟᱲᱟᱣ ᱫᱟᱲᱤᱭᱟᱜ ᱟ ᱢᱚᱴᱟᱢᱩᱴᱤ ᱢᱚᱲᱮ ᱫᱤᱱ ᱞᱟᱦᱟᱨᱮ ᱵᱟᱝ ᱦᱩᱭᱩᱜ ᱟ ᱟᱪᱪᱷᱟ ᱵᱮᱥ ᱛᱟᱦᱚᱞᱮ ᱛᱤᱥᱠᱚᱛᱮᱧ ᱧᱟᱢ ᱢᱮᱭᱟ ᱛᱤᱦᱤᱧ ᱤᱧ ᱧᱟᱢ ᱢᱮᱭᱟ ᱴᱷᱤᱠᱜᱮᱭᱟ ᱢᱟ ᱫᱚᱦᱚᱭ ᱢᱮ ᱦᱩᱸ ᱴᱷᱤᱠ ᱦᱩᱸ